ᱫᱚᱥ ᱠᱷᱚᱱ ᱫᱚ ᱞᱟᱠᱷ ᱫᱷᱟᱹᱵᱤᱡ ᱥᱚᱝᱠᱷᱟᱨᱮ ᱢᱚᱬᱮ ᱜᱚᱴᱟᱝ ᱱᱟᱢᱵᱟᱨ ᱫᱚ ᱦᱩᱭᱩᱜ ᱠᱟᱱᱟ ᱮᱠᱥᱚ ᱵᱟᱭᱤᱥ ᱮᱠ ᱦᱟᱡᱟᱨ ᱫᱩ ᱥᱚ ᱫᱩᱭ ᱛᱤᱱ ᱦᱟᱡᱟᱨ ᱛᱤᱱ ᱥᱚ ᱛᱤᱨᱤᱥ ᱪᱟᱨ ᱦᱟᱡᱟᱨ ᱯᱟᱸᱥᱥᱳ ᱠᱩᱲᱤ ᱥᱟᱛ ᱦᱟᱡᱟᱨ ᱫᱩᱥᱚ ᱥᱳᱛᱛᱳᱨ